ᱯᱚᱥᱪᱤᱢ ᱵᱚᱨᱫᱷᱚᱢᱟᱱ ᱦᱚᱱᱚᱛ ᱨᱮᱭᱟᱜ ᱱᱟᱜᱟᱢ ᱞᱟᱹᱭ ᱞᱮᱠᱷᱟᱱ ᱢᱚᱬᱮ ᱜᱮᱥᱟᱭ ᱥᱮᱨᱢᱟ ᱢᱟᱲᱟᱝ ᱨᱮᱱᱟᱱ ᱱᱟᱜᱟᱢ ᱞᱟᱹᱭ ᱦᱩᱭᱩᱜᱼᱟ ᱱᱤᱭᱟᱹ ᱫᱚ ᱢᱤᱫᱴᱟᱝ ᱥᱚᱢᱚᱭ ᱨᱟᱲ ᱚᱧᱪᱚᱞ ᱵᱚᱞᱮ ᱠᱚ ᱧᱩᱛᱩᱢ ᱞᱮᱫᱟ ᱚᱱᱟ ᱯᱚᱨ ᱢᱚᱜᱚᱫᱷ ᱢᱳᱨᱡᱚ ᱠᱩᱥᱚᱞ ᱜᱩᱯᱛᱚ ᱨᱟᱡᱟ ᱠᱚ ᱛᱟᱨᱯᱚᱨᱮ ᱵᱚᱠᱛᱤᱭᱟᱨ ᱠᱷᱤᱞᱡᱤ ᱮᱢᱟᱱ ᱠᱚ ᱱᱤᱭᱟᱹ ᱯᱚᱥᱪᱤᱢ ᱵᱚᱨᱫᱷᱚᱢᱟᱱ ᱡᱟᱭᱜᱟ ᱨᱮᱠᱚ ᱨᱟᱡᱽ ᱞᱮᱫᱟ ᱱᱤᱛᱚᱜ ᱫᱚ ᱱᱤᱭᱟᱹ ᱛᱩᱨᱩᱭ ᱜᱚᱴᱟᱝ ᱢᱚᱦᱚᱠᱩᱢᱟ ᱛᱮ ᱦᱟᱹᱴᱤᱧ ᱟᱠᱟᱱᱟ ᱟᱨ ᱢᱤᱫᱜᱮᱨ ᱵᱟᱨ ᱜᱚᱴᱟᱝ ᱛᱷᱟᱱᱟ ᱛᱮ ᱦᱟᱹᱴᱤᱧ ᱟᱠᱟᱱᱟ ᱯᱚᱥᱪᱤᱢ ᱵᱚᱨᱫᱷᱚᱢᱟᱱ ᱦᱚᱱᱚᱛᱨᱮ ᱧᱩᱛᱩᱢᱟᱱ ᱱᱟᱜᱟᱢᱤᱭᱟᱹ ᱦᱚᱲ ᱵᱚᱞᱛᱮ ᱠᱟᱡᱤ ᱱᱚᱡᱽᱨᱩᱞ ᱤᱥᱞᱟᱢ ᱟᱜ ᱧᱩᱛᱩᱢ ᱞᱟᱹᱭ ᱜᱟᱱᱚᱼᱟ ᱡᱟᱦᱟᱸᱫᱚ ᱵᱟᱝᱞᱟ ᱥᱟᱣᱦᱮᱫ ᱪᱮᱛᱟᱱᱨᱮ ᱟᱹᱰᱤ ᱫᱟᱢᱟᱱ ᱚᱞ ᱢᱮᱱᱟᱜ ᱛᱟᱭᱟ ᱚᱱᱟ ᱪᱷᱟᱲᱟ ᱦᱚ ᱚᱥᱳᱠᱯᱟᱞ ᱵᱚᱞᱮ ᱢᱤᱫ ᱨᱟᱡᱽᱱᱤᱛᱤ ᱵᱤᱫᱦᱚᱸ ᱧᱩᱛᱩᱢᱟᱱ ᱦᱚᱲ ᱞᱮᱠᱟᱛᱮ ᱞᱮᱠᱷᱟᱼᱟ